ᱦᱮᱸ ᱱᱤᱭᱟᱹ ᱠᱤ ᱵᱤᱫᱽᱫᱟᱫᱷᱚᱨᱯᱩᱨ ᱠᱟᱱᱟ ᱦᱮᱸ ᱤᱧ ᱵᱳᱞᱯᱩᱨ ᱥᱟᱱᱛᱤᱱᱤᱠᱮᱛᱚᱱ ᱠᱚᱱᱟᱜ ᱱᱤᱭᱩᱡ ᱮᱭᱤᱴᱴᱤᱱ ᱠᱷᱚᱱᱟᱜ ᱨᱤᱯᱳᱨᱴᱟᱨ ᱥᱚᱝᱠᱚᱨ ᱢᱩᱨᱢᱩᱧ ᱢᱮᱱᱮᱫᱟ ᱦᱮᱸ ᱦᱮᱸ ᱚᱸᱰᱮ ᱵᱟᱝᱢᱟᱧ ᱟᱸᱡᱚᱢ ᱟᱠᱟᱫᱟ ᱚᱱᱮ ᱪᱮᱫ ᱦᱩᱞᱢᱟᱦᱟ ᱵᱟᱠᱷᱨᱟᱛᱮ ᱡᱮ ᱡᱟᱦᱟᱱᱟᱜ ᱥᱟᱯᱲᱟᱣ ᱦᱩᱭᱟᱠᱟᱱᱟ ᱚᱱᱟᱫᱚ ᱦᱮᱸ ᱚᱱᱟ ᱛᱤᱨᱤᱥᱮ ᱡᱩᱱ ᱜᱮᱛᱚ ᱛᱤᱱ ᱥᱩᱢᱟᱹᱭ ᱠᱷᱚᱱᱟᱜ ᱥᱮᱴᱮᱨ ᱮᱛᱚᱦᱚᱵᱚᱜ ᱠᱟᱱᱟ ᱚ ᱵᱟᱨ ᱫᱤᱱ

ᱚ ᱮᱸ ᱥᱮᱛᱟᱜ ᱥᱮᱛᱟᱜ ᱛᱤᱱᱟᱹᱜ ᱥᱮᱛᱟᱜ ᱛᱤᱱᱟᱹᱜ ᱵᱟᱡᱟᱜ ᱠᱷᱚᱱ ᱚ ᱟᱴ ᱵᱟᱡᱮ ᱠᱷᱚᱱ ᱚᱱᱟ ᱚᱸᱰᱮ ᱡᱟᱦᱟᱸᱱᱟᱜ ᱚᱱᱩᱥᱴᱷᱟᱱ ᱠᱚ ᱥᱟᱯᱲᱟᱣ ᱦᱩᱭ ᱟᱠᱟᱱᱟ ᱱᱤᱥᱪᱳᱭ ᱦᱮᱸ ᱛᱟᱭ ᱦᱩᱸ ᱱᱮᱛᱟᱨ ᱡᱟᱦᱟᱸᱭ ᱠᱚᱠᱚ ᱱᱮᱣᱛᱟ ᱯᱮᱲᱟ ᱱᱮᱣᱛᱟ ᱯᱮᱲᱟ ᱠᱚᱠᱚ ᱥᱮᱴᱮᱨᱚᱜ ᱜᱮᱭᱟ ᱟᱨ ᱚᱱᱟ ᱠᱚ ᱚᱱᱟ ᱠᱚ ᱜᱟᱞᱢᱟᱨᱟᱣ ᱡᱟᱦᱟᱸᱴᱟᱜ ᱦᱮᱸ ᱱᱮᱣᱛᱟ ᱯᱮᱲᱟ ᱠᱚ ᱦᱮᱡ ᱚᱱᱟᱯᱚᱨ ᱪᱮᱫ ᱠᱚ ᱠᱷᱮᱸᱞᱳᱰ ᱠᱚ ᱜᱤᱫᱽᱨᱟᱹᱣᱟᱜ ᱠᱷᱮᱞᱳᱸᱰ ᱠᱚ ᱡᱟᱦᱟᱸᱱᱟᱜ ᱠᱷᱮᱞᱳᱸᱰ ᱠᱚ ᱡᱟᱦᱟᱸᱱᱟᱜ ᱠᱚᱯᱮ ᱥᱟᱯᱲᱟᱣ ᱠᱟᱜᱼᱟ ᱥ ᱡᱟᱦᱟᱸᱱᱟᱜ ᱠᱚ ᱦᱮᱸ ᱦᱩᱸ ᱟᱨ ᱟᱹᱭᱩᱵ ᱥᱮᱱ ᱫᱚ ᱡᱟᱦᱟᱸᱟᱜ ᱮᱸ ᱢᱮᱱᱟᱜᱼᱟ ᱟᱹᱭᱩᱵ ᱥᱮᱫ ᱮᱸ ᱫᱚᱥᱟᱨ ᱫᱤᱱ ᱡᱟᱸᱦᱟᱴᱟᱜ ᱯᱮᱜᱮᱞ ᱢᱤᱫ ᱢᱟᱹᱦᱤᱛ ᱮᱢᱮᱢ ᱢᱮᱱ ᱠᱮᱫᱟ ᱯᱮᱜᱮᱞ ᱢᱤᱫ ᱢᱟᱹᱦᱤᱛ ᱫᱚ ᱥᱮᱛᱟᱜ ᱠᱷᱚᱱᱟᱜ ᱜᱮ ᱵᱮᱱᱟᱜᱼᱟ ᱥᱮ ᱢᱤᱫ ᱵᱮᱞᱟ ᱯᱚᱨ ᱠᱷᱚᱱᱟᱜ ᱦᱩᱸ ᱩᱱ ᱦᱤᱞᱳᱜ ᱫᱚ ᱪᱮᱫ ᱠᱚᱯᱮ ᱫᱚᱦᱚᱣᱟᱠᱟᱫᱼᱟ ᱦᱩᱸ ᱦᱩᱸᱜ ᱦᱩᱸ ᱦᱩᱸ ᱟᱪᱪᱷᱟ ᱱᱤᱭᱟᱹ ᱦᱮᱸ ᱱᱤᱭᱟᱹ ᱦᱩᱞ ᱢᱟᱦᱟ ᱫᱚ ᱪᱮᱫᱞᱮᱠᱟ ᱥᱚᱨᱠᱟᱨᱤ ᱠᱷᱚᱱᱟᱜ ᱥᱟᱦᱟᱡᱡᱚ ᱧᱟᱢ ᱠᱟᱛᱮ ᱯᱮ ᱦᱮᱸ ᱦᱩᱭ ᱚᱪᱚᱭᱮᱫᱟ ᱥᱮ ᱟᱯᱮ ᱴᱚᱞᱟ ᱨᱮᱱᱟᱜ ᱜᱚᱲᱚ ᱥᱚᱯᱚᱦᱚᱫ ᱥᱮ ᱡᱟᱦᱟᱸᱱᱟᱜ ᱠᱳᱱᱳ ᱥᱚᱝᱥᱛᱷᱟ ᱡᱟᱦᱟᱸᱭ ᱠᱚ ᱜᱚᱲᱚ ᱥᱚᱯᱚᱦᱚᱫ ᱠᱚ ᱮᱢᱠᱟᱛᱮᱫ ᱠᱚ ᱦᱩᱭ ᱚᱪᱩᱭᱮᱫᱟ ᱦᱩᱸ ᱦᱩᱸ ᱟᱨ ᱠᱳᱱᱳ ᱮᱱᱡᱩᱭᱳ ᱥᱮ ᱠᱳᱱᱳ ᱥᱚᱦᱚᱥᱛᱷᱟ ᱥᱮ ᱡᱟᱦᱟᱸᱴᱟᱜ ᱩᱱᱠᱩ ᱜᱚᱲᱚ ᱥᱚᱯᱚᱦᱚᱫ ᱡᱟᱦᱟᱸᱭᱴᱟᱜ ᱥᱚᱝᱚᱥᱛᱷᱟ ᱠᱚ ᱮᱢ ᱠᱟᱫ ᱯᱮᱭᱟ ᱦᱮᱸ ᱚᱱᱟ ᱥᱚᱝᱚᱥᱛᱷᱟ ᱨᱮᱱᱟᱜ ᱧᱩᱛᱩᱢᱮᱢ ᱦᱩᱸ ᱥᱚᱝᱚᱥᱛᱷᱟ ᱨᱮᱱᱟᱜ ᱧᱩᱛᱩᱢᱮᱢ ᱞᱟᱹᱭ ᱞᱮᱠᱷᱟᱱ ᱟᱹᱰᱤ ᱱᱟᱯᱟᱭ ᱦᱩᱭ ᱠᱚᱜᱼᱟ ᱦᱩᱸ ᱦᱩᱸ ᱴᱷᱤᱠᱜᱮᱭᱟ ᱤᱧ ᱜᱟᱯᱟᱧ ᱪᱟᱞᱟᱜᱼᱟ ᱦᱟᱸᱜ ᱟᱨ ᱪᱟᱞᱟᱣ ᱠᱟᱛᱮ ᱡᱚᱛᱚ ᱰᱤᱴᱮᱞᱥ ᱤᱧ ᱟᱸᱡᱚᱢᱟ ᱟᱨ ᱦᱩᱸ ᱟᱨ ᱢᱩᱪᱟᱹᱫ ᱫᱤᱱ ᱦᱤᱞᱳᱜ ᱡᱟᱦᱟᱸᱴᱟᱜ ᱚᱱᱟ ᱥᱤᱨᱯᱟᱹ ᱪᱟᱞ ᱟᱠᱷᱲᱟ ᱨᱮ ᱥᱤᱨᱯᱟᱹ ᱪᱟᱞ ᱟᱠᱷᱲᱟ ᱨᱮ ᱡᱟᱦᱟᱸᱭᱴᱟᱜ ᱜᱩᱱᱚᱢᱟᱱ ᱦᱚᱲ ᱠᱚ ᱦᱤᱡᱩᱜ ᱠᱟᱱᱟ ᱥᱮ ᱪᱮᱫ ᱥᱮᱴᱮᱨᱚᱜ ᱠᱟᱱᱟ ᱠᱚ ᱚ ᱦᱩᱸ ᱦᱩᱸ ᱟᱨ ᱟᱨ ᱩᱸᱜ ᱦᱩᱸ ᱴᱷᱤᱠᱜᱮᱭᱟ ᱛᱟᱞᱦᱮ ᱜᱟᱯᱟ ᱤᱧ ᱦᱟᱸᱜ ᱤᱨᱟᱹᱞ ᱴᱟᱲᱟᱝ ᱵᱟᱡᱟᱜ ᱤᱧ ᱪᱟᱞᱟᱜᱼᱟ ᱟᱢ ᱛᱚ ᱤᱧᱤᱧ ᱯᱷᱳᱱ ᱟᱠᱟᱫ ᱢᱮᱭᱟ ᱮᱵᱟᱨ ᱟᱢ ᱦᱚᱸ ᱜᱟᱯᱟ ᱱᱟᱦᱟᱸᱜ ᱤᱧ ᱯᱷᱳᱱᱟᱢᱟ ᱟᱢ ᱡᱩᱫᱤ ᱛᱷᱚᱲᱟ ᱜᱚᱲᱚ ᱥᱚᱯᱚᱦᱚᱫ ᱮᱢ ᱤᱢᱟᱹᱧ ᱠᱷᱟᱱ ᱟᱹᱰᱤ ᱱᱟᱯᱟᱭ ᱦᱩᱭ ᱠᱚᱜᱼᱟ ᱦᱮᱸᱜ ᱴᱷᱤᱠᱜᱮᱭᱟ ᱛᱟᱞᱦᱮ ᱜᱟᱯᱟ ᱦᱟᱸᱜ ᱩᱸ ᱦᱮᱸ ᱟᱨ ᱢᱤᱫᱴᱮᱱ ᱟᱨ ᱢᱤᱫᱴᱮᱱ ᱠᱟᱛᱷᱟ ᱮᱸᱜ ᱱᱤᱭᱟᱹ ᱦᱩᱞᱢᱟᱦᱟ ᱵᱟᱠᱷᱨᱟᱛᱮ ᱡᱟᱦᱟᱸᱴᱟᱜ ᱮᱸᱜ ᱟᱨ ᱠᱳᱱᱳ ᱵᱷᱟᱹᱜᱤ ᱡᱟᱦᱟᱸᱭᱴᱟᱜ ᱵᱮᱠᱛᱤᱛᱛᱚ ᱵᱷᱟᱜᱤ ᱵᱮᱠᱛᱤᱛᱛᱚ ᱡᱟᱦᱟᱸᱭ ᱥᱤᱫᱩᱼᱠᱟᱱᱩ ᱵᱚᱝᱥᱚ ᱨᱮᱱ ᱡᱟᱦᱟᱸᱭ ᱯᱮ ᱟᱜᱩᱭᱮᱫ ᱠᱚᱣᱟ ᱥᱮ ᱵᱟᱝ ᱦᱚᱸ ᱵᱮᱥ ᱦᱩᱸ ᱚ ᱚ ᱵᱮᱥ ᱴᱷᱤᱠᱜᱮᱭᱟ ᱛᱟᱞᱦᱮ ᱟᱯᱮ ᱫᱚ ᱱᱤᱭᱟᱹ ᱫᱚ ᱵᱳᱞᱯᱩᱨ ᱡᱟᱦᱟᱸᱴᱟᱜ ᱠᱚᱥᱵᱟ ᱨᱳᱰ ᱮᱸᱜ ᱵᱳᱞᱯᱩᱨ ᱥᱟᱱᱛᱤᱱᱤᱠᱮᱛᱚᱱ ᱠᱚᱥᱵᱟ ᱨᱳᱰ ᱪᱟᱞᱟᱜ ᱠᱟᱱᱟ ᱚᱱᱟᱴᱟᱜ ᱦᱚᱨ ᱛᱮ ᱪᱟᱞᱟᱣ ᱠᱟᱛᱮ ᱵᱚᱞ ᱴᱟᱸᱰᱤ ᱢᱮᱱᱟᱜᱼᱟ ᱚᱸᱰᱮ ᱦᱩᱭᱩᱜᱼᱟ ᱚ ᱚ ᱦᱮᱸ ᱴᱷᱤᱠᱜᱮᱭᱟ ᱱᱟᱯᱟᱭᱜᱮ ᱴᱷᱤᱠᱜᱮᱭᱟ ᱴᱷᱤᱠᱜᱮᱭᱟ ᱴᱷᱤᱠᱜᱮᱭᱟ ᱡᱚᱦᱟᱨ ᱡᱚᱦᱟᱨ